ᱱᱚᱜᱼᱚᱭ ᱥᱟᱱᱛᱟᱞᱤ ᱯᱟᱹᱨᱥᱤ ᱫᱚ ᱮᱱᱛᱮᱫ ᱟᱹᱰᱤ ᱢᱚᱡᱽ ᱵᱷᱟᱥᱟ ᱠᱟᱱᱟ ᱪᱮᱫᱟᱜ ᱮᱱᱛᱮᱫ ᱫᱤᱠᱩ ᱯᱩᱥᱤ ᱠᱷᱚᱱᱦᱚᱸ ᱥᱟᱱᱛᱟᱞᱤ ᱵᱷᱟᱥᱟ ᱫᱚ ᱟᱹᱰᱤ ᱢᱚᱡᱽ ᱜᱮᱭᱟ ᱱᱚᱜᱼᱚᱭ ᱟᱵᱚ ᱫᱚ ᱫᱚᱝ ᱥᱮ ᱞᱟᱜᱽᱬᱮ ᱵᱚᱱ ᱮᱱᱮᱡ ᱠᱟᱱᱟ ᱥᱮ ᱛᱩᱢᱫᱟᱜ ᱠᱚ ᱨᱩᱭᱫᱟ ᱵᱩᱡᱽᱼᱟ ᱱᱤᱛᱚᱝ ᱫᱚ ᱮᱱᱮᱡ ᱠᱟᱱᱟ ᱠᱚ ᱫᱚᱝ ᱠᱚ ᱮᱱᱮᱡ ᱠᱟᱱᱟ ᱞᱟᱜᱽᱬᱮ ᱠᱚ ᱮᱱᱮᱡ ᱠᱟᱱᱟ ᱟᱨ ᱚᱱᱠᱟ ᱦᱩᱭᱩᱜ ᱠᱟᱱ ᱛᱟᱵᱚᱱᱟ ᱵᱚᱪᱷᱚᱨ ᱨᱮ ᱥᱮ ᱯᱚᱨᱚᱵᱽ ᱮᱢᱟᱱ ᱛᱮᱭᱟᱜ ᱡᱚᱛᱚᱣᱟᱜ ᱵᱟᱯᱞᱟ ᱠᱟᱱ ᱥᱚᱦᱨᱟᱭ ᱠᱟᱱ ᱵᱟᱦᱟ ᱠᱚ ᱦᱩᱭᱩᱜ ᱠᱟᱱᱟ ᱡᱚᱛᱚ ᱨᱮᱜᱮ ᱛᱩᱢᱫᱟᱜ ᱴᱟᱢᱟᱠ ᱟᱨ ᱱᱚᱜᱼᱚᱭ ᱫᱤᱠᱩᱣᱟᱜ ᱫᱚ ᱡᱟᱦᱟᱱᱟᱜ ᱜᱮ ᱦᱩᱭᱩᱜ ᱠᱟᱱ ᱛᱟᱠᱚᱣᱟ ᱠᱟᱹᱞᱤᱯᱩᱡᱟᱹ ᱫᱩᱨᱜᱟᱯᱩᱡᱟᱹ ᱢᱮᱱᱠᱷᱟᱡ ᱩᱱᱠᱩ ᱫᱚ ᱢᱟᱭᱤᱠ ᱫᱟᱠᱚ ᱰᱤᱡᱮᱭ ᱫᱟᱠᱚ ᱟᱨ ᱟᱵᱚ ᱫᱚ ᱵᱟᱝ ᱦᱩᱭᱩᱜ ᱠᱟᱱ ᱛᱟᱵᱳᱱᱟ ᱵᱟᱯᱞᱟ ᱯᱚᱨᱚᱵᱽ ᱥᱚᱦᱚᱨᱟᱭ ᱯᱚᱨᱚᱵᱽ ᱥᱮ ᱟᱭᱢᱟ ᱞᱮᱠᱟᱱ ᱯᱚᱨᱚᱵᱽ ᱦᱩᱭᱩᱜ ᱠᱟᱱᱟ ᱟᱫᱚ ᱟᱵᱚᱫᱚ ᱠᱷᱟᱹᱞᱤ ᱛᱩᱢᱫᱟᱜ ᱴᱟᱢᱟᱠ ᱜᱮ ᱢᱮᱱᱟᱜ ᱛᱟᱵᱚᱱᱟ ᱪᱮᱫᱟᱜ ᱮᱱᱛᱮᱫ ᱟᱵᱚᱫᱚ ᱥᱟᱱᱛᱟᱞ ᱠᱟᱱᱟᱵᱚᱱ ᱥᱮ ᱟᱹᱫᱤᱵᱟᱹᱥᱤ ᱠᱟᱱᱟᱵᱚᱱ ᱟᱵᱚᱫᱚ ᱟᱵᱚᱣᱟᱜ ᱵᱟᱵᱚᱱ ᱟᱫ ᱟᱠᱟᱫᱟ ᱥᱮᱫᱟᱭ ᱫᱷᱚᱨᱚᱢ ᱥᱮ ᱱᱚᱜᱼᱚᱭ ᱵᱚᱱ ᱧᱮᱞ ᱟᱹᱜᱩᱭᱫᱟ ᱥᱮ ᱛᱩᱢᱫᱟᱜ ᱴᱟᱢᱟᱠ ᱛᱮᱜᱮᱵᱚᱱ ᱢᱟᱱᱟᱣ ᱟᱹᱜᱩᱭᱫᱟ ᱟᱨ ᱫᱤᱠᱩ ᱫᱚ ᱫᱤᱠᱩᱣᱟᱜ ᱵᱷᱟᱥᱟ ᱫᱚ ᱪᱮᱫ ᱜᱮ ᱵᱟᱵᱚᱱ ᱵᱩᱡᱷᱟᱹᱣ ᱫᱟᱲᱮᱭᱟᱜ ᱠᱟᱱᱟ ᱥᱟᱱᱟᱢᱟᱜ ᱜᱮ ᱫᱟᱜ ᱦᱚᱸ ᱩᱭᱟ ᱥᱮ ᱵᱟᱵᱮᱨ ᱦᱚᱸ ᱩᱭᱟ ᱟᱨ ᱟᱵᱚ ᱫᱚ ᱮᱱᱛᱮᱫ ᱡᱚᱛᱚᱣᱟᱜ ᱵᱚᱱ ᱵᱟᱲᱟᱭ ᱠᱟᱱᱟ ᱵᱟᱵᱮᱨ ᱵᱚᱱ ᱩᱧᱟ ᱫᱟᱜᱵᱚᱱ ᱧᱩᱭᱟ ᱫᱟᱠᱟᱵᱚᱱ ᱡᱚᱢᱟ ᱡᱚᱛᱚ ᱥᱟᱯᱷᱟ ᱛᱮᱵᱚᱱ ᱨᱚᱲᱫᱟ ᱟᱨ ᱫᱤᱠᱩ ᱫᱚ ᱥᱟᱯᱷᱟ ᱫᱚ ᱵᱟᱠᱚ ᱨᱚᱲᱫᱟ ᱥᱮ ᱡᱚᱛᱚᱜᱮ ᱮᱱᱛᱮᱫ ᱡᱩᱫᱟᱹ ᱡᱩᱫᱟᱹᱵᱚᱱ ᱨᱚᱲᱫᱟ